ᱱᱚᱣᱟ ᱟᱞᱮ ᱱᱚᱣᱟ ᱥᱩᱨᱼᱥᱩᱯᱩᱨ ᱨᱮ ᱡᱟᱦᱟᱸ ᱟᱥᱲᱟ ᱢᱮᱱᱛᱮ ᱱᱮᱛᱟᱨ ᱦᱟᱴ ᱵᱟᱲᱟᱭᱚᱜᱼᱟ ᱟᱨ ᱚᱱᱠᱟ ᱞᱮᱠᱟᱛᱮ ᱱᱚᱣᱟ ᱥᱤᱠᱷᱱᱟᱹᱛ ᱧᱟᱢ ᱞᱟᱹᱜᱤᱫᱛᱮ ᱱᱤᱡᱮ ᱦᱩᱰᱤᱧ ᱵᱚᱭᱦᱟ ᱠᱚᱦᱚᱸ

ᱯᱟᱲᱦᱟᱣ ᱟᱥᱲᱟ ᱛᱮᱞᱮ ᱵᱷᱮᱡᱟᱭᱮᱭᱟ ᱟᱨ ᱩᱱᱤᱫᱚ ᱟᱡᱨᱮᱱ ᱡᱚᱴᱟᱣ ᱠᱚ ᱥᱟᱶ ᱟᱹᱰᱤ ᱨᱟᱹᱥᱠᱟᱹᱼᱨᱟᱹᱥᱠᱤ ᱚᱞᱚᱜᱮ ᱪᱟᱞᱟᱜᱼᱟ ᱟᱨ ᱟᱹᱰᱤ ᱯᱟᱲᱦᱟᱣ ᱨᱮ ᱟᱹᱰᱤ ᱢᱚᱱᱮ ᱦᱮᱱᱟᱜ ᱛᱟᱭᱟ ᱟᱨ ᱵᱮᱥᱮ ᱚᱞᱚᱜᱼᱟ ᱟᱨ ᱦᱩᱰᱤᱧ ᱵᱚᱭᱦᱟ ᱢᱮᱱᱛᱮ ᱩᱱᱤ ᱟᱹᱰᱤ ᱡᱳᱨᱥᱳᱨ ᱪᱷᱩᱴᱟᱹᱜ ᱟᱭ ᱟᱨ ᱚᱱᱠᱟ ᱞᱮᱠᱟᱛᱮ ᱩᱱᱤ ᱟᱡᱟᱜ ᱠᱟᱹᱢᱤ ᱥᱮ ᱚᱞᱚᱜᱼᱯᱟᱲᱦᱟᱣᱨᱮ ᱟᱹᱰᱤᱜᱮ ᱩᱭᱦᱟᱹᱨ ᱪᱤᱱᱛᱟᱹᱼᱵᱷᱟᱵᱽᱱᱟ ᱦᱚᱸ ᱢᱮᱱᱟᱜ ᱛᱟᱭᱟ ᱟᱨ ᱟᱥᱟ ᱦᱮᱱᱟᱜᱼᱟ ᱡᱮ ᱟᱜᱟᱢ ᱫᱤᱱᱨᱮ ᱟᱡ ᱡᱟᱦᱟᱱᱟᱜ ᱟᱹᱠᱤᱱᱟᱜ ᱠᱩᱠᱢᱩ ᱠᱚ ᱯᱩᱨᱟᱹᱜᱼᱟ ᱟᱨ ᱚᱱᱟ ᱦᱤᱥᱟᱹᱵᱽᱛᱮ ᱟᱞᱮ ᱩᱱᱤ ᱦᱚᱯᱚᱱ ᱵᱟᱹᱵᱩ

ᱱᱚᱣᱟ ᱠᱚ ᱞᱮᱠᱟᱛᱮ ᱥᱤᱠᱷᱱᱟᱹᱛ ᱫᱚ ᱟᱹᱰᱤ ᱢᱟᱨᱟᱝ ᱢᱤᱫᱴᱟᱝ ᱨᱮᱱᱟᱜ ᱠᱟᱱᱟ ᱟᱨ ᱚᱱᱟ ᱞᱮᱠᱟᱛᱮ ᱱᱤᱡᱮᱨᱮᱱ ᱦᱩᱰᱤᱧ ᱵᱚᱭᱦᱟ ᱥᱟᱶ ᱵᱮᱥ ᱥᱩᱞᱩᱠ ᱥᱟᱹᱜᱟᱹᱭ ᱫᱚᱦᱚ ᱫᱚ ᱟᱹᱰᱤ ᱢᱟᱨᱟᱝ ᱜᱷᱟᱨᱚᱸᱡᱽ ᱨᱮᱱᱟᱜ ᱢᱤᱫ ᱠᱟᱛᱷᱟ ᱠᱟᱱᱟ